ᱟᱫᱚᱜ ᱠᱟᱱ ᱢᱩᱫᱽᱨᱮ ᱠᱟᱹᱨᱤ ᱫᱚ ᱦᱩᱭᱩᱜ ᱠᱟᱱᱟ ᱡᱮᱢᱚᱱ ᱠᱩᱝᱠᱟᱹᱞ ᱴᱩᱠᱩᱡ ᱱᱮᱛᱟᱨ ᱫᱚ ᱠᱩᱝᱠᱟᱹᱞ ᱴᱩᱠᱩᱡ ᱫᱚ ᱱᱮᱛᱟᱨ ᱫᱚ ᱟᱵᱚ ᱵᱚᱱ ᱟᱫ ᱪᱟᱵᱟᱭᱮᱫᱟ ᱱᱮᱛᱟᱨ ᱫᱚ ᱵᱮᱥᱤ ᱟᱵᱚ ᱦᱚᱲ ᱫᱚ ᱱᱮᱛᱟᱨ ᱫᱚ ᱥᱴᱤᱞ ᱯᱤᱛᱚᱞ ᱨᱮᱱᱟᱜ ᱯᱞᱟᱥᱴᱤᱠ ᱠᱚᱵᱚᱱ ᱵᱮᱵᱚᱦᱟᱨ ᱫᱟ ᱠᱤᱱᱛᱩ ᱠᱩᱝᱠᱟᱹᱞ ᱴᱩᱠᱩᱡ ᱡᱟᱦᱟᱸ ᱠᱚ ᱡᱩᱛᱼᱟ ᱫᱚ ᱚᱱᱟ ᱨᱮ ᱫᱟᱜ ᱠᱚᱫᱚ ᱟᱹᱰᱤ ᱪᱮᱦᱨᱟ ᱨᱮᱭᱟᱲ ᱜᱮ ᱛᱟᱦᱮᱸᱱᱟ ᱟᱨ ᱧᱩ ᱠᱚᱦᱚᱸ ᱟᱹᱰᱤ ᱪᱮᱦᱨᱟ ᱵᱚᱱ ᱵᱩᱡᱟ ᱚᱱᱟ ᱦᱚᱛᱮᱜ ᱟᱵᱚᱣᱟᱜ ᱫᱚ ᱚᱱᱟ ᱫᱚ ᱠᱩᱝᱠᱟᱹᱞ ᱴᱩᱠᱩᱡ ᱫᱚ ᱡᱟᱜᱟᱣ ᱫᱚᱦᱚ ᱞᱟᱹᱠᱛᱤ ᱠᱟᱱᱟ